ᱤᱧᱟᱹᱜ ᱚᱲᱟᱜ ᱨᱮᱫᱚ ᱩᱱᱠᱩ ᱠᱤᱥᱱᱤ ᱠᱚᱠᱚ ᱦᱤᱡᱩᱜᱚᱜᱼᱟ ᱠᱚ ᱜᱷᱮᱸᱣᱲᱟ ᱢᱟ ᱢᱮᱱᱟᱜ ᱠᱚᱜᱮᱭᱟ ᱟᱨᱦᱚᱸ ᱤᱧᱟᱹᱝ ᱚᱲᱟᱜ ᱨᱮ ᱚᱸᱰᱮ ᱫᱟᱨᱮ ᱢᱮᱱᱟᱜᱼᱟ ᱚᱱᱟ ᱰᱟᱵᱷᱟ ᱫᱟᱨᱮ ᱢᱮᱱᱟᱜᱼᱟ ᱚᱱᱟ ᱨᱮᱠᱚ ᱟᱵᱚᱜᱚᱜᱼᱟ ᱠᱚ ᱛᱟᱨᱯᱚᱨᱮ ᱡᱚᱢᱟᱜ ᱠᱚ ᱛᱷᱚᱲᱟᱧ ᱮᱢᱟᱣᱟᱠᱚ ᱠᱷᱟᱱ ᱱᱚᱣᱟ ᱠᱷᱚᱫᱮ ᱠᱚ ᱥᱮ ᱚᱱᱟ ᱠᱤᱪᱷᱩ ᱫᱟᱠᱟ ᱠᱚ ᱚᱱᱟ ᱠᱚᱠᱚ ᱡᱚᱢ ᱟᱠᱚ ᱪᱷᱟᱫ ᱢᱮᱱᱟᱜ ᱛᱤᱧᱟᱹ ᱯᱟᱠᱟ ᱚᱲᱟᱜ ᱚᱱᱟ ᱪᱷᱟᱫ ᱪᱚᱴ ᱨᱮ ᱚᱱᱟ ᱴᱮᱝᱠᱤ ᱢᱮᱱᱟᱜᱼᱟ ᱫᱟᱜ ᱴᱮᱝᱠᱤ ᱚᱱᱟ ᱫᱟᱜ ᱴᱮᱝᱠᱤ ᱯᱷᱮᱰ ᱨᱮ ᱚᱸᱰᱮ ᱯᱷᱮᱨ ᱢᱤᱫᱴᱮᱱ ᱚᱱᱟ ᱤᱭᱟᱹ ᱫᱟᱜ ᱢᱮᱱᱟᱜᱼᱟ ᱚᱱᱟ ᱚᱱᱟ ᱠᱚᱠᱚ ᱧᱩᱭᱟᱠᱚ ᱟᱨ ᱵᱟᱜᱟᱱ ᱨᱮᱢᱟ ᱵᱟᱜᱟᱱ ᱨᱮ ᱟᱹᱰᱤ ᱰᱷᱮᱨ ᱪᱮᱬᱮ ᱦᱮᱱᱟᱜ ᱠᱚᱣᱟ ᱛᱳ ᱵᱟᱜᱟᱱ ᱯᱟᱥᱮ ᱨᱮᱜᱮ ᱯᱩᱠᱷᱨᱤ ᱢᱮᱱᱟᱜᱼᱟ ᱚᱱᱟ ᱯᱩᱠᱷᱨᱤ ᱨᱮᱭᱟᱜ ᱫᱟᱜ ᱠᱚᱠᱚ ᱧᱩᱭᱟᱠᱚ ᱟᱨ ᱵᱟᱜᱟᱱ ᱨᱮ ᱡᱟᱦᱟᱸ ᱡᱚ ᱠᱚ ᱡᱚᱜ ᱠᱟᱱᱟ ᱚᱱᱟ ᱠᱚ ᱵᱤᱞᱤᱜᱼᱟ ᱡᱚᱠᱷᱚᱱ ᱩᱞ ᱩᱱ ᱥᱚᱢᱚᱭ ᱠᱷᱚᱱ ᱠᱚ ᱡᱚᱢᱟᱠᱚ ᱟᱫᱚ ᱵᱷᱟᱹᱜᱤ ᱜᱮᱠᱚ ᱡᱚᱢᱟᱠᱚ ᱟᱨ ᱚᱲᱟᱜ ᱨᱮᱫᱚ ᱩᱱᱠᱩ ᱪᱮᱬᱮ ᱠᱚ ᱞᱟᱹᱜᱤᱫ ᱛᱮᱫᱚ ᱢᱟᱱᱮ ᱠᱤᱪᱷᱩ ᱟᱨᱦᱚᱸ ᱠᱚ ᱢᱮᱱᱟᱜ ᱠᱚᱣᱟ ᱡᱤᱦᱩ ᱠᱚ ᱩᱱᱠᱩ ᱡᱤᱦᱩ ᱠᱚᱠᱚ ᱦᱤᱡᱩᱜᱚᱜᱼᱟ ᱠᱚ ᱡᱤᱦᱩ ᱠᱤᱥᱱᱤ ᱮᱜ ᱜᱷᱮᱸᱣᱲᱟ ᱱᱩᱠᱩ ᱠᱚᱫᱚ ᱤᱧᱟᱹᱜ ᱚᱲᱟᱜ ᱨᱮᱫᱚ ᱠᱚ ᱢᱟᱱᱮ ᱠᱚ ᱦᱤᱡᱩᱜᱚᱜ ᱜᱮᱭᱟ ᱠᱚ ᱟᱨ ᱚᱱᱟ ᱡᱚᱢ ᱟᱥᱛᱮᱛᱮ ᱠᱚ ᱦᱤᱡᱩᱜᱼᱟ ᱥᱮᱛᱟᱜ ᱨᱮ ᱢᱤᱫ ᱨᱟᱣᱩᱱᱰ ᱱᱟᱛᱮ ᱟᱨᱦᱚᱸ ᱦᱟᱸᱜ ᱛᱤᱠᱤᱱ ᱟᱹᱪᱩᱨ ᱵᱮᱞᱟ ᱦᱟᱸᱜ ᱱᱚᱛᱮ ᱩᱱᱠᱩ ᱢᱤᱫ ᱨᱟᱣᱩᱱᱰ ᱠᱚ ᱦᱤᱡᱩᱜᱚᱜᱼᱟ ᱠᱚ ᱩᱱᱠᱩ ᱪᱮᱬᱮ ᱟᱨ ᱩᱱᱠᱩ ᱠᱚᱫᱚ ᱡᱚᱢ ᱫᱚ ᱩᱱᱠᱩ ᱫᱚᱠᱚ ᱠᱷᱚᱡᱚᱜᱚᱜ ᱜᱮᱭᱟ ᱠᱚ ᱟᱨ ᱩᱱᱠᱩ ᱠᱚ ᱦᱮᱡ ᱞᱮᱱᱠᱷᱟᱱ ᱜᱮ ᱟᱢ ᱫᱚ ᱵᱩᱡᱽ ᱢᱮ ᱡᱮ ᱡᱚᱢ ᱮᱢᱚᱜ ᱦᱩᱭᱩᱜᱚᱜᱼᱟ ᱟᱨ ᱠᱚ ᱡᱚᱢ ᱡᱟᱦᱟᱱᱟᱜ ᱜᱮᱢ ᱮᱢᱟᱭᱟ ᱚᱱᱟ ᱜᱮᱭ ᱡᱚᱢᱟᱭ ᱟᱨ ᱚᱱᱟ ᱫᱟᱨᱮ ᱨᱮᱠᱚ ᱟᱵᱚᱜᱚᱜᱼᱟ ᱠᱚ ᱟᱨ ᱮᱠᱫᱚᱢ ᱪᱮᱨᱚ ᱵᱮᱨᱚ ᱠᱚ ᱞᱟᱜᱟᱣ ᱟᱠᱚ ᱟᱨ ᱪᱷᱟᱫ ᱨᱮ ᱫᱟᱜ ᱠᱚᱠᱚ ᱧᱩᱭᱟᱠᱚ ᱟᱨ ᱯᱟᱣᱨᱟ ᱟᱨᱦᱚᱸ ᱢᱮᱱᱟᱜ ᱠᱚᱣᱟ ᱩᱱᱠᱩ ᱯᱟᱭᱨᱟ ᱠᱚᱠᱚ ᱦᱤᱡᱩᱜᱚᱜᱼᱟ ᱠᱚ ᱯᱟᱣᱨᱟ ᱠᱚ ᱫᱟᱜ ᱠᱚ ᱧᱩᱭᱟ ᱠᱚ ᱟᱨ ᱩᱱᱠᱩ ᱩᱱᱠᱩ ᱜᱟᱛᱮᱜ ᱟᱠᱚ ᱟᱨᱠᱚ ᱡᱚᱢᱟᱠᱚ ᱟᱨᱠᱚ ᱡᱚᱢ ᱞᱟᱹᱲᱦᱟᱹᱭᱚᱜᱼᱟ ᱠᱚ ᱟᱫᱚ ᱱᱚᱜᱼᱚ ᱱᱚᱝᱠᱟ ᱜᱮ ᱱᱩᱠᱩ ᱞᱟᱹᱜᱤᱫ ᱛᱮᱫᱚ ᱤᱧ ᱥᱮᱫ ᱞᱮᱠᱟ ᱛᱮᱫᱚ ᱱᱩᱠᱩ ᱪᱮᱬᱮ ᱠᱚᱫᱚ ᱟᱹᱰᱤ ᱛᱮᱫ ᱠᱚ ᱤᱧᱟᱹᱜ ᱚᱲᱟᱜ ᱨᱮᱫᱚ ᱠᱚ ᱦᱤᱡᱩᱜᱚᱜᱼᱟ ᱠᱚ ᱛᱟᱦᱮᱱᱟᱠᱚ ᱟᱨ ᱠᱚ ᱚᱱᱟ ᱠᱚ ᱡᱚᱢ ᱧᱩᱭᱟ ᱠᱚ